ᱢᱟᱱᱚᱣᱟ ᱮᱱᱮᱡ ᱨᱮ ᱡᱚᱛᱚ ᱠᱚᱜᱮ ᱠᱚ ᱥᱮᱞᱮᱫ ᱫᱟᱲᱮᱭᱟᱜᱼᱟ ᱠᱚᱲᱟ ᱮᱠᱞᱟ ᱵᱟᱝ ᱠᱩᱲᱤ ᱦᱚᱸ ᱩᱱᱠᱩᱣᱟᱜ ᱡᱟᱦᱟᱸ ᱛᱤᱸᱥ ᱞᱟᱹᱜᱤᱫ ᱛᱮ ᱩᱱᱠᱩᱣᱟᱜ ᱦᱚᱸ ᱟᱠᱚ ᱵᱷᱚᱵᱤᱥᱥᱚᱛ ᱵᱮᱱᱟᱣ ᱫᱟᱲᱮᱭᱟᱜᱼᱟ ᱠᱚ ᱠᱩᱲᱤ ᱠᱚᱦᱚᱸ ᱟᱨ ᱱᱚᱜᱼᱚ ᱱᱚᱝᱠᱟ ᱠᱷᱮᱞ ᱨᱮ ᱮᱱᱮᱡ ᱠᱟᱱᱟ ᱵᱚᱱ ᱡᱟᱦᱟᱱᱜ ᱦᱚᱸ ᱮᱱᱮᱡ ᱠᱟᱱᱟᱵᱚᱱ ᱡᱚᱛᱚᱣᱟᱜ ᱜᱮ ᱠᱚᱲᱟ ᱠᱚ ᱮᱱᱮᱡ ᱠᱟᱱᱟ ᱩᱱᱠᱩ ᱥᱩᱢᱩᱝ ᱱᱮᱥᱱᱮᱞ ᱛᱮᱠᱚ ᱪᱟᱞᱟᱜᱼᱟ ᱚᱱᱟ ᱢᱟ ᱵᱟᱝᱟ ᱦᱤᱛᱚᱜ ᱠᱩᱲᱤ ᱠᱚᱣᱟᱜ ᱦᱚᱸ ᱵᱚᱞ ᱮᱱᱮᱡ ᱠᱚᱵᱟᱰᱤ ᱮᱱᱮᱡ ᱠᱷᱳ ᱮᱱᱮᱡ ᱦᱚᱸᱠᱤ ᱮᱱᱮᱡ ᱠᱨᱤᱠᱮᱴ ᱮᱱᱮᱡ ᱡᱚᱛᱚ ᱮᱱᱮᱡ ᱨᱮᱱ ᱜᱮ ᱠᱩᱲᱤ ᱦᱚᱸᱠᱚ ᱥᱮᱞᱮᱫ ᱫᱟᱲᱮᱭᱟᱜᱼᱟ ᱟᱨ ᱩᱱᱠᱩ ᱦᱚᱸ ᱱᱮᱥᱱᱮᱞ ᱛᱮᱠᱚ ᱥᱮᱱ ᱫᱟᱲᱮᱭᱟᱜᱼᱟ ᱡᱟᱦᱟᱸ ᱛᱤᱥ ᱟᱵᱚ ᱡᱚᱛᱚ ᱦᱚᱲ ᱨᱮᱱ ᱜᱮ ᱵᱚᱭᱦᱟ ᱦᱩᱭ ᱠᱚᱜ ᱟᱨ ᱢᱤᱥᱨᱟ ᱟᱨ ᱦᱚᱯᱚᱱ ᱮᱨᱟ ᱠᱚ ᱨᱮᱦᱚᱸ ᱩᱱᱠᱩ ᱠᱚᱦᱚᱸ ᱱᱤᱦᱟᱹᱛ ᱜᱮ ᱱᱚᱣᱟᱨᱮ ᱥᱮᱞᱮᱫ ᱦᱚᱪᱚ ᱠᱚᱣᱟ ᱵᱚ ᱡᱟᱦᱟᱸ ᱞᱮᱠᱟᱛᱮ ᱩᱱᱠᱩ ᱡᱟᱦᱟᱸ ᱛᱤᱥ ᱟᱠᱚᱣᱟᱜ ᱱᱚᱝᱠᱟ ᱦᱩᱭᱩᱜᱼᱟ ᱫᱤᱥᱚᱢ ᱫᱟᱬᱟ ᱠᱟᱛᱮᱫ ᱫᱤᱥᱚᱢ ᱠᱚ ᱧᱮᱞᱟ ᱦᱚᱲ ᱦᱚᱸᱠᱚ ᱧᱩᱛᱩᱢᱟᱜᱼᱟ ᱮᱱᱮᱡ ᱞᱮᱠᱷᱟᱱ ᱟᱨ ᱡᱚᱛᱚ ᱠᱚᱦᱚᱸ ᱠᱚ ᱚᱱᱟ ᱢᱤᱫ ᱦᱚᱲ ᱠᱩᱲᱤ ᱪᱟᱞᱟᱣ ᱞᱮᱱᱞᱷᱟᱱ ᱡᱚᱛᱚᱦᱚᱲ ᱜᱮᱠᱚ ᱨᱟᱹᱥᱠᱟᱹᱜᱼᱟ ᱠᱩᱥᱤᱭᱟᱜᱼᱟ ᱵᱚᱱ ᱟᱨ ᱠᱷᱟᱹᱞᱤ ᱠᱚᱲᱟ ᱜᱮᱵᱚᱱ ᱪᱟᱞᱟᱜᱼᱟ ᱚᱱᱟ ᱚᱱᱠᱟ ᱫᱚ ᱵᱟᱝᱟ ᱡᱟᱦᱟᱸ ᱛᱤᱥ ᱞᱟᱹᱜᱤᱫ ᱛᱮ ᱠᱩᱲᱤᱭᱟᱜ ᱦᱚᱸ ᱩᱭᱦᱟᱹᱨ ᱦᱩᱭᱩᱜᱼᱟ ᱩᱱᱠᱩ ᱠᱚ ᱡᱚᱛᱚ ᱦᱚᱲ ᱜᱮ ᱡᱚᱛᱚ ᱨᱚᱠᱚᱢ ᱮᱱᱮᱡ ᱡᱚᱛᱚ ᱨᱮᱜᱮ ᱠᱚ ᱥᱮᱞᱮᱫ ᱫᱟᱲᱮᱭᱟᱜᱼᱟ ᱠᱩᱲᱤ ᱠᱚᱦᱚᱸ ᱦᱮᱸ ᱡᱚᱛᱚ ᱠᱚᱜᱮ ᱵᱚ ᱚᱱᱟ ᱫᱚᱵᱚᱱ ᱵᱷᱮᱡᱟ ᱠᱚᱜᱮᱭᱟ